ᱦᱳᱭ ᱟᱞᱮ ᱥᱮᱫᱟᱭᱢᱟ ᱛᱤ ᱛᱮᱜᱮ ᱞᱮ ᱥᱤᱞᱟᱹᱭ ᱵᱟᱲᱟᱭᱟ ᱛᱟᱦᱮᱱ ᱟᱨ ᱫᱚᱛᱚ ᱠᱚ ᱡᱟᱦᱟᱸ ᱠᱚᱨᱮᱜ ᱚᱬᱮᱡ ᱠᱚᱜᱼᱟ ᱯᱮᱱᱴ ᱠᱚ ᱥᱟᱴ ᱠᱚ ᱮᱱᱠᱷᱟᱱ ᱚᱱᱟ ᱛᱤ ᱛᱮᱜᱮᱞᱮ ᱥᱤᱞᱟᱹᱭ ᱵᱟᱲᱟᱭᱟ ᱱᱮᱛᱟᱨᱢᱟ ᱟᱹᱰᱤ ᱞᱮᱠᱟᱱ ᱞᱮᱠᱟᱱ ᱢᱟᱱᱮ ᱢᱮᱹᱥᱤᱱ ᱚᱰᱳᱠ ᱟᱠᱟᱱᱟ ᱢᱟᱱᱮ ᱡᱟᱦᱟᱸ ᱡᱮ ᱥᱚᱢᱚᱭᱮ ᱦᱟᱛᱟᱣᱟ ᱟᱨ ᱱᱤᱛᱚᱝ ᱢᱟᱱᱮ ᱠᱷᱟᱴᱳ ᱥᱚᱢᱚᱭ ᱨᱮᱜᱮ ᱢᱟᱱᱮ ᱚᱱᱟ ᱠᱚ ᱵᱮᱱᱟᱜ ᱠᱟᱱᱟ ᱚᱱᱟ ᱞᱟᱹᱜᱤᱫ ᱢᱟᱱᱮ ᱦᱳᱭ ᱢᱟᱱᱮ ᱱᱤᱛᱚᱜ ᱫᱚ ᱢᱮᱹᱥᱤᱱ ᱚᱰᱳᱠ ᱟᱠᱟᱱᱟ ᱟᱨ ᱚᱱᱟ ᱢᱮᱹᱥᱤᱱ ᱠᱚᱛᱮ ᱜᱮ ᱱᱤᱛᱚᱝ ᱫᱚ ᱢᱟᱱᱮ ᱥᱤᱞᱟᱹᱭᱚᱜ ᱠᱟᱱᱟ ᱟᱨ ᱟᱞᱮ ᱦᱚᱸ ᱞᱮ ᱠᱤᱨᱤᱧᱟ ᱚᱱᱠᱟ ᱜᱮ ᱢᱮᱹᱥᱤᱱ ᱠᱚ ᱟᱨ ᱠᱚᱢ ᱥᱚᱢᱚᱭ ᱨᱮ ᱡᱮᱢᱚᱱ ᱞᱮ ᱥᱤᱞᱟᱹᱭ ᱫᱟᱲᱮᱭᱟᱜᱢᱟ ᱟᱨ ᱡᱚᱛᱚ ᱠᱚᱜᱮ ᱞᱮ ᱪᱮᱫᱚᱜᱼᱟ ᱢᱮᱱᱛᱮ ᱚᱱᱟ ᱠᱚ ᱠᱤᱨᱤᱧ ᱦᱩᱭᱩᱜᱼᱟ ᱚᱱᱟ ᱢᱮᱹᱥᱤᱱ ᱠᱚᱫᱚ ᱟᱹᱰᱤ ᱱᱟᱯᱟᱭᱟ ᱟᱹᱰᱤ ᱞᱚᱜᱚᱱᱛᱮ ᱠᱟᱹᱢᱤ ᱩᱥᱟᱹᱨᱟᱜ ᱛᱟᱵᱚᱱᱟ ᱚᱱᱟ ᱜᱮ ᱱᱟᱦᱟᱸᱜ ᱢᱮᱱ ᱦᱚᱪᱚᱭᱮᱫᱼᱟ